ᱵᱷᱟᱨᱚᱛ ᱫᱤᱥᱚᱢ ᱨᱮᱫᱚ ᱠᱟᱹᱨᱤ ᱦᱚᱲᱟᱜ ᱱᱤᱛᱚᱜ ᱫᱷᱟᱹᱵᱤᱡ ᱛᱮ ᱟᱹᱰᱤ ᱜᱟᱱ ᱞᱟᱦᱟ ᱟᱠᱟᱱᱟ ᱚᱱᱟ ᱛᱮ ᱠᱤᱪᱷᱩ ᱠᱤᱪᱷᱩ ᱠᱟᱹᱨᱤ ᱦᱚᱲ ᱠᱚᱫᱚ ᱢᱟᱱᱮ ᱵᱟᱹᱭᱼᱵᱟᱹᱭᱛᱮ ᱟᱫᱚᱜ ᱠᱟᱱᱟ ᱡᱮᱢᱚᱱ ᱱᱮᱛᱟᱨᱟᱜ ᱯᱷᱳᱱ ᱯᱷᱳᱱ ᱦᱮᱡ ᱛᱟᱭᱚᱢ ᱫᱚ ᱴᱚᱨᱪ ᱥᱮ ᱛᱤ ᱨᱮᱱᱟᱜ ᱜᱷᱚᱲᱤ ᱠᱮᱢᱮᱨᱟ ᱴᱮᱯ ᱨᱮᱰᱤᱭᱳ ᱥᱤᱱᱮᱢᱟ ᱦᱚᱞ ᱚᱱᱟ ᱠᱚᱫᱚ ᱟᱫ ᱜᱮ ᱟᱫ ᱩᱛᱟᱹᱨ ᱟᱠᱟᱱᱟ ᱟᱹᱰᱤ ᱠᱚᱢ ᱜᱮ ᱧᱮᱞ ᱧᱟᱢᱚᱜᱼᱟ ᱚᱱᱟ ᱠᱚᱫᱚ ᱟᱨ ᱚᱱᱟ ᱠᱟᱛᱮ ᱟᱨ ᱢᱤᱫᱴᱮᱱ ᱡᱤᱱᱤᱥ ᱥᱮᱫᱟᱭ ᱫᱚ ᱥᱮ ᱞᱟᱦᱟ ᱛᱮᱫᱚ ᱜᱤᱫᱽᱨᱟᱹ ᱠᱚᱫᱚ ᱚᱞᱚᱜ ᱠᱚ ᱥᱮᱬᱟᱭᱮᱫ ᱛᱟᱦᱮᱱᱟ ᱥᱤᱞᱮᱴ ᱟᱨ ᱯᱮᱹᱱᱥᱤᱞ ᱛᱮ ᱚᱠᱷᱚᱨ ᱠᱚ ᱥᱮᱬᱟᱭᱮᱫ ᱛᱟᱦᱮᱱᱟ ᱱᱤᱛᱳᱜ ᱠᱟᱛᱮᱫ ᱫᱚ ᱚᱱᱟ ᱵᱚᱫᱚᱞ ᱛᱮᱫᱚ ᱜᱤᱫᱽᱨᱟᱹ ᱠᱚᱫᱚ ᱮᱠᱫᱚᱢ ᱥᱚᱨᱟ ᱥᱚᱨᱤ ᱰᱟᱭᱨᱮᱴ ᱜᱮ ᱠᱷᱟᱛᱟ ᱠᱚᱞᱚᱢ ᱨᱮᱜᱮ ᱠᱚ ᱚᱞᱚᱜᱚᱜ ᱠᱟᱱᱟ ᱥᱮᱫᱟᱭ ᱫᱚ ᱰᱟᱝᱨᱟ ᱜᱟᱹᱰᱤ ᱨᱮᱱᱟᱝ ᱦᱚᱸ ᱢᱚᱫᱴᱮᱱ ᱟᱹᱰᱤ ᱢᱟᱨᱟᱝ ᱮᱱᱮᱢ ᱛᱟᱦᱮᱸ ᱠᱟᱱᱟ ᱚᱱᱟ ᱰᱟᱝᱨᱟ ᱜᱟᱹᱰᱤ ᱨᱮᱱᱟᱝ ᱱᱤᱛᱳᱜ ᱫᱚ ᱮᱱᱮᱢ ᱵᱟᱹᱱᱩᱜ ᱛᱮ ᱚᱱᱟ ᱰᱟᱝᱨᱟ ᱜᱟᱹᱰᱤ ᱦᱚᱸ ᱟᱫᱚᱜ ᱠᱟᱱᱟ ᱵᱟᱹᱲᱛᱤ ᱠᱟᱛᱮ ᱞᱟᱦᱟ ᱛᱮᱫᱚ ᱪᱟᱣᱞᱮ ᱞᱟᱹᱜᱤᱫ ᱰᱷᱤᱝᱠᱤ ᱛᱮᱠᱚ ᱪᱟᱣᱞᱮᱭᱮᱫ ᱛᱟᱦᱮᱱᱟ ᱱᱮᱛᱟᱨ ᱫᱚ ᱱᱟᱣᱟ ᱯᱨᱚᱡᱩᱠᱛᱤ ᱦᱮᱡ ᱟᱠᱟᱱ ᱛᱮ ᱠᱟᱹᱨᱤ ᱦᱚᱲ ᱦᱮᱡ ᱟᱠᱟᱱ ᱛᱮ ᱰᱷᱤᱝᱠᱤ ᱠᱚᱫᱚ ᱵᱟᱹᱱᱩᱜᱼᱟ ᱱᱟᱣᱟ ᱛᱮ ᱦᱩᱲᱩ ᱦᱩᱲᱩᱝ ᱠᱚᱞ ᱠᱚ ᱦᱮᱡ ᱟᱠᱟᱱᱟ ᱫᱟᱜ ᱧᱩ ᱞᱟᱹᱜᱤᱫ ᱦᱚᱸ ᱞᱟᱦᱟ ᱛᱮᱫᱚ ᱠᱩᱧ ᱠᱷᱚᱱᱟᱜ ᱜᱮ ᱥᱟᱱᱟᱢ ᱦᱚᱲ ᱵᱟᱹᱲᱛᱤ ᱠᱟᱛᱮ ᱫᱟᱜ ᱠᱚ ᱧᱩᱭᱮᱫ ᱛᱟᱦᱮᱱᱟ ᱥᱟᱱᱟᱢ ᱦᱚᱲ ᱞᱮᱠᱟ ᱜᱮ ᱠᱩᱧ ᱠᱷᱚᱱᱟᱜ ᱫᱟᱜ ᱠᱚ ᱧᱩᱭᱮᱫ ᱛᱟᱦᱮᱱᱟ ᱱᱮᱛᱟᱨ ᱫᱚ ᱚᱱᱟ ᱠᱩᱧ ᱦᱚᱸ ᱵᱟᱹᱱᱩᱜᱼᱟ ᱱᱟᱣᱟ ᱱᱟᱣᱟ ᱠᱚᱞ ᱦᱤᱡᱩᱜ ᱠᱟᱱᱟ ᱥᱟᱵᱢᱟᱨᱥᱟᱞ ᱦᱤᱡᱩᱜ ᱠᱟᱱᱟ ᱦᱮᱸ ᱛᱟᱯᱚᱨ ᱥᱤᱭᱟᱹᱜ ᱞᱟᱹᱜᱤᱫ ᱦᱚᱸ ᱱᱟᱦᱮᱞ ᱛᱟᱦᱮᱸ ᱠᱟᱱᱟ ᱚᱱᱟ ᱠᱚᱫᱚ ᱱᱮᱛᱟᱨ ᱫᱚ ᱠᱤᱱᱛᱩ ᱵᱟᱹᱲᱛᱤ ᱠᱟᱛᱮ ᱡᱚᱛᱚ ᱜᱮ ᱟᱫ ᱪᱟᱞᱟᱜ ᱠᱟᱱᱟ ᱯᱟᱨᱠᱚᱢ ᱫᱩᱱᱤ ᱱᱚᱣᱟ ᱠᱚᱫᱚ ᱟᱫᱜᱮ ᱟᱫ ᱪᱟᱞᱟᱜ ᱠᱟᱱᱟ ᱛᱚ ᱱᱤᱭᱟᱹ ᱠᱚ ᱡᱚᱛᱚ ᱠᱟᱹᱨᱤ ᱦᱚᱲᱟᱜ ᱢᱟᱱᱮ ᱡᱚᱜᱟᱣ ᱡᱚᱛᱱᱚ ᱞᱟᱹᱜᱤᱫ ᱢᱤᱫᱴᱮᱱ ᱮᱱᱮᱢ ᱫᱚᱦᱚ ᱦᱩᱭᱩᱜ ᱛᱟᱵᱚᱱᱟ ᱪᱮᱫᱟᱜ ᱥᱮ ᱚᱱᱟ ᱠᱚᱨᱮᱱᱟᱜ ᱦᱚᱸ ᱢᱟᱨᱮᱱᱟᱝ ᱤᱛᱤᱦᱟᱥ ᱢᱮᱱᱟᱜᱼᱟ ᱟᱨ ᱚᱱᱟ ᱵᱚᱱ ᱪᱮᱥᱴᱟᱭᱟ ᱡᱟᱛᱮ ᱟᱵᱚ ᱚᱱᱟ ᱡᱚᱜᱟᱣ ᱫᱚᱦᱚ ᱨᱮᱱᱟᱝ